ᱱᱤᱛᱚᱜ ᱱᱚᱣᱟ ᱟᱡᱚᱫᱤᱭᱟᱹ ᱵᱩᱨᱩ ᱨᱮᱱᱟᱜ ᱫᱚ ᱱᱤᱛᱚᱜ ᱡᱟᱭᱜᱟ ᱯᱷᱮᱢᱟᱥ ᱦᱩᱭᱠᱟᱱᱟ ᱱᱚᱣᱟ ᱵᱟᱢᱱᱤ ᱯᱷᱚᱞᱥ ᱱᱚᱸᱰᱮ ᱠᱚ ᱱᱤᱭᱟᱹ ᱠᱚᱜᱮ ᱠᱚ ᱠᱷᱚᱵᱚᱨ ᱧᱟᱢᱚᱜᱼᱟ ᱡᱮ ᱚᱸᱰᱮ ᱴᱩᱨᱤᱥ ᱠᱚ ᱟᱭᱢᱟ ᱟᱭᱢᱟ ᱴᱩᱨᱤᱥ ᱠᱚ ᱦᱤᱡᱩᱜᱼᱟ ᱱᱤᱛ ᱫᱷᱟᱹᱵᱤᱡ ᱛᱮᱦᱚᱸ ᱠᱚ ᱦᱤᱡᱩᱜ ᱠᱟᱱᱜᱮᱭᱟ ᱟᱨ ᱚᱱᱟᱠᱚᱜᱮ ᱠᱷᱚᱵᱚᱨᱮᱢ ᱧᱟᱢᱟ ᱛᱟᱯᱚᱨᱮ ᱟᱨᱚ ᱠᱷᱚᱵᱚᱨ ᱫᱚ ᱱᱤᱛᱚᱜ ᱱᱚᱣᱟ ᱟᱡᱚᱫᱤᱭᱟᱹ ᱵᱩᱨᱩ ᱡᱟᱦᱟᱸ ᱛᱟᱵᱚᱱ ᱥᱩᱛᱟᱹᱱ ᱴᱟᱸᱰᱤ ᱱᱚᱣᱟ ᱨᱮᱱᱟᱜ ᱦᱚᱸ ᱠᱷᱚᱵᱚᱨ ᱦᱮᱡ ᱵᱟᱲᱟᱜ ᱜᱮᱭᱟ ᱚᱸᱰᱮ ᱯᱨᱟᱭ ᱦᱚᱲ ᱫᱟᱬᱟᱱ ᱠᱚ ᱦᱤᱡᱩᱜᱼᱟ ᱧᱮᱞ ᱠᱮᱭᱟ ᱠᱚ ᱧᱮᱞᱚᱜ ᱞᱮᱠᱟᱱ ᱡᱟᱭᱜᱟ ᱦᱚᱸ ᱢᱮᱱᱟᱜᱼᱟ ᱱᱚᱸᱰᱮ ᱥᱤᱛᱟᱹ ᱰᱟᱹᱰᱤ ᱢᱮᱱᱟᱜᱼᱟ ᱛᱟᱯᱚᱨᱮ ᱟᱨᱚ ᱚᱱᱮᱠ ᱠᱤᱪᱷᱩ ᱟᱨᱚ ᱚᱱᱠᱟᱱᱟᱜ ᱯᱚᱛᱟᱠ ᱢᱮᱱᱟᱜᱼᱟ ᱚᱱᱟ ᱠᱟᱨᱚᱱ ᱛᱮ ᱟᱭᱢᱟ ᱟᱭᱢᱟ ᱦᱚᱲ ᱠᱚ ᱦᱤᱡᱩᱜ ᱛᱟᱦᱮᱫ ᱟᱨᱠᱚ ᱧᱮᱞ ᱛᱟᱦᱮᱫ ᱱᱤᱭᱟᱹ ᱠᱚᱜᱮ ᱠᱷᱚᱵᱚᱨ ᱧᱟᱢ ᱠᱚ ᱠᱮᱭᱟ ᱥᱮ ᱧᱟᱢᱚᱜ ᱜᱮᱭᱟ ᱚᱱᱟ ᱠᱚᱜᱮ ᱠᱷᱚᱵᱚᱨ ᱟᱨ ᱟᱭᱢᱟᱜᱮ ᱱᱚᱣᱟ ᱟᱭᱢᱟᱜᱮ ᱱᱚᱣᱟ ᱟᱡᱚᱫᱤᱭᱟᱹ ᱵᱩᱨᱩ ᱨᱮᱫᱚ ᱱᱤᱛᱚᱜ ᱫᱚ ᱦᱚᱲ ᱠᱚᱠᱚ ᱦᱤᱡᱩᱜ ᱛᱟᱦᱮᱫ ᱟᱨ ᱫᱟᱬᱟᱱ ᱠᱮᱭᱟ ᱠᱚ ᱱᱚᱠᱟ ᱴᱩᱨᱤᱥᱴ ᱠᱚᱦᱚᱸ ᱚᱱᱟ ᱠᱚᱜᱮ ᱠᱷᱚᱵᱚᱨ ᱧᱟᱢᱚᱜ ᱛᱟᱦᱮᱫ ᱟᱨ ᱮᱴᱟᱜ ᱠᱤᱪᱷᱩ ᱠᱚᱫᱚ ᱟᱨ ᱱᱚᱣᱟ ᱟᱡᱚᱫᱤᱭᱟ ᱥᱮᱸᱫᱽᱨᱟ ᱦᱚᱸ ᱱᱚᱜᱼᱚᱭ ᱦᱟᱸᱜ ᱱᱤᱛᱚᱜ ᱥᱮᱴᱮᱨ ᱦᱤᱡᱩᱜ ᱠᱟᱱ ᱛᱟᱵᱚᱱᱟ ᱵᱟᱭᱥᱟᱹᱠ ᱠᱩᱱᱟᱹᱢᱤ ᱨᱮ ᱱᱚᱣᱟ ᱦᱟᱸᱜ ᱟᱨᱚ ᱠᱷᱚᱵᱚᱨ ᱧᱟᱢᱚᱜᱼᱟ ᱩᱱᱨᱮ ᱥᱮᱴᱮᱨ ᱞᱮᱱᱠᱷᱟᱡ ᱜᱮ ᱚᱱᱟ ᱯᱟᱨᱚᱢ ᱞᱮᱱ ᱟᱨᱚ ᱦᱚᱲ ᱠᱚᱦᱚᱸ ᱟᱹᱰᱤ ᱟᱭᱢᱟᱜᱟᱱ ᱜᱮᱠᱚ ᱦᱮᱡ ᱥᱮᱴᱮᱨᱚᱜᱼᱟ ᱟᱨ ᱥᱮᱴᱮᱨᱚᱜ ᱜᱮᱭᱟ ᱠᱚ ᱟᱨ ᱯᱨᱚᱛᱮᱠ ᱥᱟᱞᱜᱮ ᱟᱹᱰᱤ ᱟᱹᱰᱤ ᱦᱚᱲ ᱜᱮᱠᱚ ᱦᱤᱡᱩᱜ ᱛᱟᱵᱚᱱᱟ ᱟᱨ ᱟᱹᱰᱤ ᱡᱩᱫᱟᱹᱜᱮ ᱦᱩᱭᱩᱜᱼᱟ ᱱᱚᱣᱟ ᱥᱮᱸᱫᱽᱨᱟ ᱥᱩᱛᱟᱱ ᱴᱟᱸᱰᱤ ᱦᱚᱸ ᱟᱹᱰᱤ ᱜᱮ ᱟᱹᱰᱤ ᱵᱷᱟᱜᱤ ᱜᱮ